ᱟᱵᱚ ᱟᱹᱛᱩ ᱴᱚᱴᱷᱟ ᱥᱟᱱᱛᱟᱲ ᱠᱚ ᱡᱟᱦᱟᱸ ᱛᱤᱱᱟᱹᱜ ᱢᱮᱱᱟᱜ ᱟᱠᱟᱫ ᱵᱚᱱᱟ ᱛᱳ ᱟᱵᱚ ᱞᱟᱹᱜᱤᱫ ᱛᱮᱦᱚᱸ ᱱᱚᱝᱠᱟ ᱟᱹᱰᱤ ᱟᱭᱢᱟ ᱦᱚᱲᱢᱚ ᱨᱮᱱᱟᱜ ᱨᱳᱜᱽ ᱨᱩᱜᱤ ᱟᱡᱟᱨ ᱵᱤᱢᱟᱨ ᱦᱚᱸ ᱡᱟᱜ ᱡᱮᱨᱮᱫ ᱛᱟᱦᱮᱸ ᱟᱹᱜᱩᱜ ᱜᱮᱭᱟ ᱛᱚ ᱱᱚᱣᱟ ᱨᱳᱜᱽ ᱨᱩᱜᱤ ᱟᱡᱟᱨ ᱵᱮᱢᱟᱨ ᱠᱚ ᱟᱵᱚ ᱥᱟᱱᱛᱟᱲ ᱦᱚᱯᱚᱱ ᱫᱚ ᱴᱮᱸᱠᱟᱣ ᱫᱟᱨᱟᱢ ᱞᱟᱹᱜᱤᱫ ᱞᱮᱠᱟ ᱛᱮᱫᱚ ᱵᱤᱨᱼᱵᱩᱨᱩ ᱟᱸᱠᱚᱲ ᱯᱟᱸᱠᱚᱲ ᱡᱟᱦᱟᱸ ᱥᱮᱸᱫᱽᱨᱟ ᱠᱟᱨᱠᱟ ᱠᱚᱵᱚᱱ ᱪᱟᱞᱟᱜ ᱟᱛᱚ ᱚᱱᱟ ᱠᱚᱨᱮ ᱠᱷᱚᱱ ᱟᱹᱰᱤ ᱟᱭᱢᱟ ᱨᱳᱜᱽ ᱨᱩᱜᱤ ᱟᱡᱟᱨ ᱵᱮᱢᱟᱨ ᱞᱟᱹᱜᱤᱫ ᱨᱟᱱ ᱢᱩᱨᱜᱟᱹᱱ ᱠᱚᱦᱚᱸᱵᱚᱱ ᱥᱚᱝᱜᱨᱚᱦᱚ ᱠᱟᱜᱼᱟ ᱛᱳ ᱚᱠᱚᱭᱟᱜ ᱚᱠᱟ ᱞᱮᱠᱟᱱ ᱨᱳᱜᱽ ᱵᱟᱝ ᱨᱩᱜᱤ ᱟᱡᱟᱨ ᱵᱤᱢᱟᱨ ᱦᱤᱡᱩᱜ ᱠᱟᱱ ᱛᱳ ᱩᱱᱤᱭᱟᱜ ᱨᱳᱜᱽ ᱨᱩᱜᱤ ᱟᱡᱟᱨ ᱵᱤᱢᱟᱨ ᱫᱚ ᱚᱱᱟ ᱚᱱᱩᱥᱟᱨᱮ ᱚᱱᱠᱟᱱ ᱞᱮᱠᱟᱱ ᱨᱟᱱ ᱵᱮᱵᱚᱦᱟᱨ ᱠᱟᱛᱮᱫ ᱩᱱᱤᱭᱟᱜ ᱨᱳᱜᱽ ᱨᱩᱜᱤ ᱟᱡᱟᱨ ᱫᱚᱵᱚ ᱫᱟᱵᱟᱣᱮᱫ ᱛᱟᱭᱟ ᱡᱟᱦᱟᱸ ᱯᱷᱳᱲᱳ ᱨᱮ ᱞᱟᱡ ᱦᱟᱹᱥᱩ ᱡᱟᱦᱟᱸᱵᱚᱱ ᱢᱮᱛᱟᱣᱟᱜ ᱠᱟᱱᱟ ᱡᱟᱦᱟᱸ ᱥᱮ ᱵᱚᱦᱚᱜ ᱦᱟᱹᱥᱩ ᱡᱟᱦᱟᱸ ᱵᱚᱱ ᱢᱮᱛᱟᱦᱟᱜ ᱠᱟᱱᱟ ᱡᱟᱦᱟᱸ ᱥᱮ ᱦᱚᱲᱢᱚ ᱨᱮᱱᱟᱜ ᱱᱚᱝᱠᱟᱜᱮ ᱟᱹᱰᱤ ᱢᱟᱨᱟᱝ ᱢᱟᱨᱟᱝ ᱨᱳᱜᱽ ᱨᱩᱜᱤ ᱟᱡᱟᱨ ᱵᱮᱢᱟᱨ ᱦᱚᱸ ᱢᱮᱱᱟᱜ ᱟᱠᱟᱫᱟ ᱛᱳ ᱱᱚᱣᱟ ᱠᱚ ᱫᱟᱵᱟᱣ ᱞᱟᱹᱜᱤᱫ ᱞᱮᱠᱟ ᱛᱮᱫᱚ ᱞᱟᱡ ᱦᱟᱹᱥᱩ ᱞᱟᱹᱜᱤᱫ ᱡᱟᱦᱟᱸ ᱵᱚᱱ ᱢᱮᱱᱮᱫ ᱠᱟᱱᱟ ᱚᱱᱟᱫᱚ ᱱᱚᱣᱟ ᱦᱟᱴ ᱨᱮᱦᱮᱫ ᱠᱚ ᱡᱟᱦᱟᱸᱵᱚᱱ ᱢᱮᱱᱮᱫ ᱠᱟᱱᱟ ᱦᱮᱣᱮᱨ ᱡᱤᱱᱤᱥ ᱠᱟᱹᱨᱤ ᱵᱟᱹᱦᱩ ᱠᱚᱡᱟᱦᱟᱸ ᱵᱚᱱ ᱢᱮᱛᱟᱜ ᱠᱟᱱᱟ ᱱᱚᱣᱟ ᱠᱚ ᱱᱚᱣᱟ ᱠᱚᱛᱮ ᱟᱭᱢᱟ ᱟᱭᱢᱟ ᱞᱟᱡ ᱦᱟᱹᱥᱩ ᱠᱚᱫᱚ ᱪᱟᱵᱟᱜᱼᱟ ᱟᱨ ᱱᱚᱣᱟ ᱵᱚᱦᱚᱜ ᱦᱟᱹᱥᱩ ᱵᱮᱢᱟᱨ ᱠᱚᱦᱚᱸ ᱟᱭᱢᱟ ᱱᱚᱝᱠᱟᱛᱮ ᱡᱟᱦᱟᱸ ᱜᱷᱤ ᱠᱩᱣᱟᱹᱨᱤ ᱢᱮᱱᱛᱮ ᱵᱚᱱ ᱢᱮᱛᱟᱜ ᱠᱟᱱ ᱱᱚᱣᱟ ᱛᱮᱦᱚᱸ ᱪᱟᱵᱟᱜᱼᱟ ᱱᱚᱣᱟ ᱠᱚᱦᱚᱸ ᱵᱤᱨᱼᱵᱩᱨᱩ ᱠᱚᱨᱮ ᱧᱟᱢᱚᱜᱼᱟ ᱟᱹᱛᱩ ᱴᱚᱞᱟ ᱠᱚᱨᱮᱦᱚᱸ ᱱᱮᱛᱟᱨ ᱫᱚ ᱨᱚᱦᱚᱭ ᱵᱟᱧᱪᱟᱣ ᱫᱚᱦᱚ ᱠᱟᱜ ᱛᱮᱠᱚ ᱱᱚᱣᱟ ᱠᱚᱛᱮ ᱦᱚᱸᱠᱚ ᱨᱟᱱ ᱢᱩᱨᱜᱟᱱᱚᱜ ᱠᱟᱱᱟ ᱡᱟᱦᱟᱸ ᱯᱷᱳᱲᱳ ᱨᱮ ᱟᱵᱚᱣᱟᱜ ᱦᱚᱲᱢᱚ ᱨᱮᱱᱟᱜ ᱨᱳᱜᱽ ᱨᱩᱜᱤ ᱟᱡᱟᱨ ᱵᱮᱢᱟᱨ ᱫᱚ ᱱᱚᱝᱠᱟᱜᱮ ᱟᱨᱦᱚᱸ ᱟᱹᱰᱤᱜᱟᱱ ᱱᱚᱝᱠᱟ ᱢᱮᱱᱟᱜ ᱠᱟᱜᱼᱟ ᱨᱳᱜᱽᱼᱨᱩᱜᱤ ᱟᱡᱟᱨᱼᱵᱮᱢᱟᱨ ᱠᱚ ᱴᱮᱠᱟᱣ ᱫᱟᱨᱟᱢ ᱞᱟᱹᱜᱤᱫ ᱞᱮᱠᱟ ᱛᱮᱫᱚ ᱟᱵᱚᱣᱟᱜ ᱟᱹᱰᱤᱜᱟᱱ ᱯᱟᱱᱛᱷᱟ ᱱᱚᱝᱠᱟᱜᱮ ᱢᱮᱱᱟᱜ ᱟᱹᱜᱩ ᱟᱠᱟᱫ ᱤᱫᱤ ᱠᱟᱛᱮᱫ ᱟᱵᱚ ᱫᱚᱵᱚᱱ ᱵᱟᱧᱪᱟᱣ ᱫᱚᱦᱚᱜ ᱠᱟᱱᱟ